ᱥᱮᱭᱟᱨ ᱵᱟᱡᱟᱨ ᱤᱫᱤ ᱠᱟᱛᱮᱫ ᱟᱹᱰᱤᱜᱮ ᱵᱟᱹᱧ ᱵᱟᱰᱟᱭ ᱨᱮᱦᱚᱸ ᱛᱷᱚᱲᱟ ᱜᱟᱱᱤᱧ ᱵᱟᱰᱟᱭᱟ ᱡᱮᱢᱚᱱ ᱵᱮᱵᱥᱟ ᱫᱚ ᱮᱥᱠᱟᱨ ᱫᱚ ᱵᱟᱝ ᱵᱟᱢ ᱫᱟᱲᱮᱭᱟᱜᱼᱟ ᱛᱟᱦᱚᱞᱮ ᱵᱮᱵᱥᱟ ᱫᱟᱲᱮᱭᱟᱜ ᱠᱷᱟᱱ ᱵᱟ ᱵᱟᱨᱼᱯᱮ ᱦᱚᱲ ᱜᱟᱛᱷᱚ ᱠᱟᱛᱮᱫ ᱴᱟᱠᱟ ᱯᱚᱭᱥᱟ ᱢᱤᱫᱴᱷᱮᱡ ᱜᱟᱛᱷᱚ ᱡᱚᱜᱟᱲ ᱠᱟᱛᱮᱫ ᱵᱮᱵᱥᱟᱨᱮᱢ ᱟᱬᱜᱚ ᱫᱟᱲᱮᱭᱟᱜᱼᱟ ᱥᱮᱫᱟᱭ ᱠᱷᱚᱱ ᱫᱚ ᱟᱹᱰᱤᱜᱮ ᱞᱟᱦᱟ ᱠᱟᱱᱟ ᱥᱮᱫᱟᱭ ᱫᱚ ᱩᱱᱟᱹᱜ ᱫᱚ ᱱᱚᱝᱠᱟ ᱫᱚ ᱵᱟᱝ ᱛᱟᱦᱮᱸ ᱠᱟᱱᱟ

ᱟᱨ ᱱᱟᱦᱟᱜ ᱫᱚ ᱴᱟᱠᱟ ᱯᱚᱭᱥᱟ ᱠᱚᱠᱚ ᱨᱚᱡᱽᱜᱟᱨᱮᱫ ᱜᱮᱭᱟ ᱟᱹᱰᱤ ᱦᱚᱲᱜᱮ ᱠᱟᱹᱢᱤ ᱠᱚ ᱥᱮᱫᱟᱭ ᱫᱚ ᱵᱟᱝ ᱛᱟᱦᱮᱸ ᱠᱟᱱᱟ ᱱᱟᱦᱟᱜ ᱫᱚ ᱟᱹᱰᱤ ᱦᱚᱲᱜᱮ ᱡᱟᱦᱟᱸ ᱞᱮᱠᱟ ᱠᱟᱛᱮᱫ ᱜᱮ ᱴᱟᱠᱟ ᱫᱚᱠᱚ ᱨᱚᱡᱽᱜᱟᱨᱮᱫ ᱜᱮᱭᱟ ᱱᱮᱛᱟᱨ ᱫᱚ ᱱᱚᱜᱚᱫ ᱴᱟᱠᱟ ᱯᱚᱭᱥᱟ ᱛᱤᱨᱮ ᱦᱤᱡᱩᱜ ᱠᱟᱱ ᱠᱷᱟᱡ ᱠᱷᱟᱹᱛᱤᱨ ᱱᱚᱝᱠᱟ ᱵᱟᱡᱟᱨ ᱟᱬᱜᱚ ᱨᱟᱠᱟᱵᱚᱜ ᱠᱟᱱᱟ ᱱᱟᱦᱟᱜ ᱫᱚ ᱰᱤᱡᱤᱴᱮᱞ ᱡᱩᱜᱽ ᱛᱚ ᱤᱱᱴᱟᱨᱱᱮᱴ ᱛᱮᱜᱮ ᱴᱟᱠᱟ ᱯᱚᱭᱥᱟ ᱞᱮᱱᱫᱮᱱ ᱦᱩᱭᱩᱜ ᱠᱟᱱᱟ ᱡᱮᱢᱚᱱ ᱜᱩᱜᱩᱞᱯᱮ ᱯᱷᱳᱱ ᱯᱮ ᱟᱨ ᱵᱚᱛᱚᱨ ᱦᱚᱸ ᱵᱚᱛᱚᱨᱟᱱ ᱠᱟᱱ ᱜᱮᱭᱟ ᱦᱮᱸ ᱳ ᱯᱤ ᱴᱤ ᱱᱟᱢᱵᱟᱨ ᱠᱚ ᱡᱟᱦᱟᱸᱭ ᱠᱚᱠᱚ ᱵᱟᱲᱟᱭ ᱠᱮᱫ ᱛᱟᱢᱟ ᱛᱟᱦᱚᱞᱮ ᱫᱟᱵᱟᱣᱟᱭ ᱡᱟᱦᱟᱸ ᱞᱮᱠᱟ ᱠᱟᱛᱮᱢ ᱫᱟᱵᱟᱣ ᱠᱮᱫᱟ ᱛᱟᱦᱚᱞᱮ ᱚᱱᱟ ᱴᱟᱠᱟ ᱫᱚᱭ ᱜᱟᱭᱮᱵ ᱠᱮᱫ ᱛᱟᱢᱟ ᱵᱚᱛᱚᱨ ᱞᱮᱠᱟᱱ ᱜᱮᱢ ᱠᱟᱱᱜᱮᱭᱟ ᱴᱟᱠᱟ ᱯᱚᱭᱥᱟ ᱟᱫᱚ ᱟᱫ ᱫᱟᱲᱮᱭᱟᱜ ᱡᱟ ᱵᱚᱛᱚᱨ ᱦᱚᱸ ᱛᱟᱦᱮᱱ ᱛᱟᱢᱟ